ᱛᱚ ᱟᱸᱡᱚᱢ ᱢᱮᱥᱮ ᱱᱝᱚᱠᱟ ᱠᱟᱛᱷᱟ ᱫᱚ ᱪᱮᱫ ᱢᱟᱱᱮ ᱱᱟᱜ ᱤᱧ ᱱᱤᱛᱳᱜ ᱠᱟᱹᱢᱤ ᱫᱤᱥᱚᱢ ᱨᱮ ᱢᱤᱱᱟᱹᱧᱟ ᱛᱚ ᱚᱸᱰᱮ ᱠᱟᱹᱢᱤ ᱴᱷᱮᱱ ᱪᱮᱫ ᱱᱤᱛᱳᱜ ᱯᱮᱱ ᱠᱟᱨᱰ ᱠᱚ ᱧᱟᱢ ᱠᱟᱱᱟ ᱛᱚ ᱯᱮᱱ ᱠᱟᱨᱰ ᱤᱧ ᱱᱤᱛᱳᱜ ᱢᱟ ᱦᱟᱛᱨᱮ ᱵᱟᱹᱱᱩᱜᱼᱟ ᱤᱧᱦᱚᱸ ᱵᱮᱱᱟᱣ ᱵᱟᱹᱧ ᱵᱮᱱᱟᱣ ᱦᱚᱪᱚ ᱟᱠᱟᱫᱟ ᱮᱱᱠᱷᱟᱱ ᱤᱧ ᱦᱚᱸᱧ ᱫᱤᱠᱠᱷᱚᱛ ᱟᱠᱟᱱᱟ ᱱᱤᱛᱳᱜ ᱟᱨ ᱚᱱᱟ ᱵᱟᱝᱠᱷᱟᱱ ᱫᱚ ᱠᱟᱹᱢᱤ ᱱᱤᱛᱳᱜ ᱵᱟᱹᱧ ᱠᱟᱹᱢᱤ ᱫᱟᱲᱮᱭᱟᱜ ᱠᱟᱱᱟ ᱢᱟᱱᱮ ᱫᱩᱲᱩᱵ ᱨᱮᱜᱮ ᱢᱤᱱᱟᱹᱧᱟ ᱱᱟᱜ ᱱᱤᱛᱳᱜ ᱟᱫᱚ ᱟᱪᱪᱷᱟ ᱚᱠᱟ ᱚᱠᱟ ᱠᱚᱨᱮ ᱠᱚ ᱵᱮᱱᱟᱣᱟ ᱟᱨ ᱪᱮᱫ ᱠᱚ ᱫᱚᱨᱠᱟᱨᱚᱜᱼᱟ ᱚᱱᱟ ᱠᱚ ᱟᱢ ᱢᱟᱢ ᱵᱟᱰᱟᱭ ᱜᱮᱭᱟ ᱟᱛᱟ ᱯᱟᱛᱟ ᱢᱟ ᱟᱫᱚ ᱦᱳᱭ ᱦᱳᱭ ᱦᱳᱭ ᱦᱮᱸ ᱦᱳᱭ ᱟᱫᱚ ᱟᱸᱡᱚᱢ ᱢᱮᱥᱮ ᱪᱮᱫ ᱪᱮᱫ ᱫᱚᱨᱠᱟᱨᱚᱜᱼᱟ ᱚᱱᱟ ᱞᱟᱹᱭᱟᱹᱧ ᱢᱮ ᱤᱱᱟᱹ ᱠᱷᱟᱱ ᱚᱱᱟ ᱠᱚ ᱥᱟᱵ ᱠᱟᱛᱮᱫ ᱤᱧᱤᱧ ᱥᱮᱱᱚᱜ ᱠᱟᱱᱟ ᱜᱟᱯᱟ ᱜᱤᱧ ᱫᱮᱡᱚᱜᱼᱟ ᱱᱟᱜ ᱫᱮᱡ ᱨᱩᱣᱟᱹᱲᱚᱜ ᱟᱹᱧ ᱦᱮᱸ ᱥᱮ ᱴᱷᱤᱠ ᱦᱮᱸ ᱴᱷᱤᱠ ᱦᱮᱸ ᱛᱚ ᱦᱮᱸ ᱪᱮᱫ ᱟᱫᱷᱟᱨ ᱠᱟᱨᱰ ᱠᱚ ᱫᱚᱨᱠᱟᱨᱚᱜᱼᱟ ᱯᱟᱥᱯᱳᱨᱴ ᱯᱷᱳᱴᱳ ᱠᱚ ᱫᱚᱨᱠᱟᱨᱚᱜᱼᱟ ᱟᱪᱪᱷᱟ ᱟᱪᱪᱷᱟ ᱦᱮᱸ ᱴᱷᱤᱠ ᱴᱷᱤᱠ ᱴᱷᱤᱠ ᱴᱷᱤᱠᱟ ᱮᱱᱠᱷᱟᱱ ᱜᱟᱯᱟᱧ ᱫᱮᱡᱚᱜ ᱠᱟᱱᱟ ᱢᱟᱱᱮ ᱜᱟᱯᱟ ᱵᱟᱝ ᱜᱟᱯᱟᱧ ᱫᱮᱡᱚᱜ ᱠᱟᱱᱟ ᱢᱮᱭᱟᱝ ᱫᱩᱧ ᱥᱮᱴᱮᱨᱚᱜᱼᱟ ᱱᱟᱜ ᱦᱮᱸᱥᱮ ᱚ ᱴᱷᱤᱠ ᱟᱨ ᱜᱚᱲᱚ ᱜᱚᱲᱚ ᱧᱚᱜ ᱟᱹᱧᱢᱮ ᱱᱟᱜ ᱤᱧᱫᱚ ᱱᱟᱜ ᱪᱤᱠᱟᱹᱛᱮ ᱩᱱᱟᱹᱜ ᱱᱟᱜ ᱱᱚᱣᱟ ᱨᱮᱱᱟᱜ ᱤᱭᱟᱹ ᱵᱟᱹᱧ ᱴᱷᱤᱠᱟᱹᱣᱟᱠᱟᱫᱟ ᱥᱮ ᱱᱟᱜ ᱚ ᱵᱟᱠᱷᱟᱱ ᱫᱚ ᱦᱩᱱᱟᱹᱝ ᱩᱱ ᱫᱤᱱᱨᱮ ᱵᱟᱹᱧ ᱵᱮᱱᱟᱣ ᱠᱮᱭᱟ ᱦᱩᱱᱟᱹᱝ ᱵᱮᱱᱟᱣ ᱠᱤᱭᱟᱹᱧ ᱦᱩᱱᱟᱹᱝ ᱩᱱᱫᱤᱱ ᱨᱮᱜᱮ ᱦᱳᱭ ᱦᱳᱭ ᱦᱳᱭ ᱴᱷᱤᱠ ᱟᱪᱪᱷᱟ ᱴᱷᱤᱠᱟᱹᱧ ᱥᱮᱴᱮᱨᱚᱜ ᱠᱟᱱᱟ ᱱᱟᱜ ᱢᱮᱭᱟᱝ ᱦᱤᱞᱳᱜ ᱤᱧ ᱥᱮᱴᱮᱨᱚᱜ ᱠᱟᱱᱟ ᱦᱮᱸᱥᱮ ᱴᱷᱤᱠ ᱴᱷᱤᱠ ᱛᱚ ᱟᱢ ᱟᱢ ᱠᱟᱹᱴᱤᱡ ᱱᱟᱜ ᱜᱚᱲᱚ ᱧᱚᱜ ᱟᱹᱧᱢᱮ ᱦᱮᱸᱥᱮ ᱦᱳᱭ ᱦᱳᱭ ᱵᱟᱥ ᱟᱨ ᱠᱷᱚᱨᱪᱟ ᱠᱚ ᱛᱤᱱᱟᱹᱜ ᱠᱚ ᱦᱟᱛᱟᱣᱟ ᱚᱱᱟ ᱠᱚ ᱠᱟᱹᱴᱤᱡ ᱤᱭᱟᱹ ᱠᱩᱞᱤ ᱡᱤᱜᱟᱹᱥ ᱧᱚᱜ ᱠᱟᱠᱚᱢᱮ

ᱚ ᱡᱟᱹᱥᱛᱤ ᱵᱟᱝᱟ ᱚ ᱟᱪᱪᱷᱟ ᱠᱷᱚᱨᱪᱟ ᱫᱚᱞᱟᱝ ᱮᱢᱟ ᱠᱚᱣᱟ ᱞᱚᱜᱚᱱ ᱜᱮ ᱧᱟᱢᱚᱜ ᱜᱮᱭᱟ ᱥᱮ ᱟᱪᱷᱟ ᱴᱷᱤᱠ ᱟᱫᱚ ᱚᱱᱟᱢᱟ ᱤᱱᱟᱹᱜ ᱢᱟᱱᱮ ᱦᱟᱯᱛᱟ ᱵᱷᱳᱨ ᱜᱟᱱ ᱢᱟ ᱢᱤᱫ ᱦᱟᱯᱛᱟ ᱢᱤᱫ ᱢᱟᱹᱦᱱᱟᱹ ᱜᱟᱱ ᱢᱟ ᱞᱟᱜᱟᱜ ᱜᱮᱭᱟ ᱩᱱᱟᱹᱜ ᱞᱚᱜᱚᱱ ᱢᱟ ᱯᱮᱱ ᱠᱟᱨᱰ ᱵᱟᱠᱚ ᱮᱢ ᱜᱚᱫᱚᱜᱼᱟ ᱥᱮ ᱚ ᱴᱷᱤᱠᱟ ᱛᱚᱵᱮ ᱴᱷᱤᱠ ᱴᱷᱤᱠ ᱜᱮᱭᱟ ᱱᱟᱜ ᱢᱮᱭᱟᱝᱤᱧ ᱥᱮᱴᱮᱨᱚᱜ ᱠᱟᱱᱟ ᱦᱮᱸᱥᱮ ᱦᱮᱸ ᱴᱷᱤᱠ